ᱟᱞᱮ ᱴᱚᱴᱷᱟ ᱨᱮᱭᱟᱜ ᱨᱟᱹᱥᱠᱟ ᱨᱮᱱᱟᱜ ᱠᱟᱹᱢᱤ ᱦᱚᱨᱟ ᱫᱚ ᱟᱭᱢᱟ ᱜᱮ ᱢᱮᱱᱟᱜ ᱟᱠᱟᱫᱟ ᱡᱟᱦᱟᱸ ᱞᱮᱠᱟ ᱦᱩᱭᱩᱜ ᱠᱟᱱᱟ ᱥᱚᱨᱦᱟᱭ ᱯᱚᱨᱚᱵᱽ ᱥᱚᱨᱦᱟᱭ ᱯᱚᱨᱚᱵᱽ ᱫᱚ ᱦᱩᱭᱩᱜᱼᱟ ᱢᱟᱜᱷ ᱵᱚᱸᱜᱟᱨᱮ ᱱᱚᱶᱟ ᱟᱵᱚ ᱥᱟᱱᱛᱟᱲ ᱠᱚᱣᱟᱜ ᱡᱚᱛᱚᱠᱷᱚᱱ ᱞᱟᱹᱴᱩ ᱯᱚᱨᱚᱵᱽ ᱥᱚᱨᱦᱟᱭ ᱯᱚᱨᱚᱵᱽ ᱫᱚ ᱦᱩᱭᱩᱜᱼᱟ ᱢᱚᱬᱮ ᱫᱤᱱ ᱞᱟᱦᱟ ᱫᱤᱱ ᱫᱚ ᱦᱩᱭᱩᱜ ᱠᱟᱱᱟ ᱩᱢ ᱢᱟᱦᱟ ᱛᱟᱨᱯᱚᱨ ᱫᱚ ᱫᱟᱠᱟᱭ ᱛᱟᱨᱯᱚᱨ ᱠᱷᱩᱱᱴᱟᱹᱣ ᱤᱱᱟᱹᱯᱚᱨ ᱫᱚ ᱦᱩᱭᱩᱜ ᱠᱟᱱᱟ ᱡᱟᱞᱮ ᱛᱟᱨᱯᱚᱨ ᱫᱚ ᱥᱟᱠᱨᱟᱛ ᱱᱚᱶᱟ ᱯᱚᱨᱚᱵᱽ ᱨᱮ ᱦᱚᱲ ᱫᱚ ᱟᱹᱰᱤ ᱜᱮᱠᱚ ᱨᱟᱹᱥᱠᱟᱹ ᱡᱚᱝᱼᱟ ᱤᱱᱟᱹ ᱯᱚᱨ ᱫᱚ ᱦᱩᱭᱩᱜ ᱠᱟᱱᱟ ᱵᱟᱦᱟ ᱵᱚᱸᱜᱟ ᱵᱟᱦᱟ ᱵᱚᱸᱜᱟ ᱫᱚ ᱦᱩᱭᱩᱜ ᱠᱟᱱᱟ ᱦᱚᱲᱟᱜ ᱟᱨ ᱢᱤᱫᱴᱮᱱ ᱟᱹᱰᱤ ᱞᱟᱹᱴᱩ ᱟᱱ ᱯᱚᱨᱚᱵᱽ ᱱᱚᱶᱟ ᱯᱚᱨᱚᱵᱽ ᱨᱮᱦᱚᱸ ᱦᱚᱲ ᱫᱚ ᱟᱹᱰᱤ ᱜᱟᱱ ᱜᱮᱠᱚ ᱨᱟᱹᱥᱠᱟᱹᱭᱟ ᱤᱱᱟᱹ ᱯᱚᱨ ᱟᱨᱢᱤᱫᱮᱱ ᱨᱟᱹᱥᱠᱟᱹᱣᱟᱱ ᱠᱟᱹᱢᱤᱦᱚᱨᱟ ᱫᱚ ᱦᱩᱭᱩᱜ ᱠᱟᱱᱟ ᱫᱟᱸᱥᱟᱭ ᱫᱟᱸᱥᱟᱭ ᱯᱚᱨᱚᱵᱽ ᱨᱮ ᱟᱹᱛᱳ ᱨᱮᱱ ᱦᱚᱲ ᱡᱩᱫᱟᱹᱱ ᱡᱩᱫᱟᱹᱱ ᱟᱹᱛᱳ ᱥᱮᱱ ᱠᱟᱛᱮᱫ ᱨᱟᱹᱥᱠᱟᱹ ᱠᱚ ᱪᱟᱞᱼᱟ